ᱟᱢᱮᱢ ᱠᱩᱲᱟᱹᱣᱟᱠᱟᱫ ᱡᱚᱛᱚᱠᱷᱚᱱ ᱨᱚᱢᱚᱡᱽ ᱥᱟᱸᱜᱷᱟᱨ ᱫᱚ ᱚᱠᱟᱴᱟᱜ ᱤᱧᱤᱧ ᱠᱩᱲᱟᱹᱣᱟᱠᱟᱫ ᱡᱚᱛᱚ ᱠᱷᱚᱱ ᱨᱚᱢᱚᱡᱽ ᱥᱟᱸᱜᱷᱟᱨ ᱫᱚ ᱢᱩᱠᱩᱴᱢᱚᱱᱤᱯᱩᱨ ᱠᱟᱱᱟ ᱡᱟᱦᱟᱸ ᱫᱚ ᱢᱤᱫᱴᱟᱹᱝ

ᱡᱟᱦᱟᱸ ᱢᱟᱱᱮ ᱵᱮᱲᱟ ᱨᱟᱠᱟᱵ ᱚᱠᱛᱚᱨᱮ ᱡᱟᱦᱟᱨᱮ ᱟᱹᱰᱤᱜᱮ ᱨᱚᱢᱚᱡᱽ ᱵᱩᱡᱷᱟᱹᱜᱼᱟ ᱟᱹᱰᱤ ᱵᱮᱥ ᱡᱟᱭᱜᱟ ᱠᱟᱱᱟ ᱟᱨ ᱚᱸᱰᱮ ᱡᱚᱛᱚᱠᱷᱚᱱ ᱱᱟᱯᱟᱭ ᱱᱤᱭᱟᱹ ᱠᱟᱱᱟ ᱡᱮ ᱚᱸᱰᱮ ᱠᱟᱴ ᱨᱮᱱᱟᱜ ᱡᱟᱦᱟᱸᱫᱚ ᱟᱵᱚᱣᱟᱜ ᱢᱟᱱᱮ ᱫᱟᱨᱮ ᱠᱚᱨᱮᱱᱟᱜ ᱠᱟᱴ ᱨᱮᱱᱟᱜ ᱡᱤᱱᱤᱥ ᱨᱮᱭᱟᱜ ᱟᱹᱰᱤ ᱵᱮᱥ ᱵᱮᱥ ᱵᱮᱱᱟᱣᱟᱱ ᱡᱤᱱᱤᱥ ᱛᱟᱦᱮᱱᱟ ᱟᱹᱰᱤ ᱱᱟᱯᱟᱭ ᱡᱤᱱᱤᱥ ᱠᱤᱨᱤᱧ ᱡᱚᱝᱟᱜ ᱧᱟᱢᱚᱜᱼᱟ ᱤᱱᱟᱹᱯᱚᱨᱮ ᱟᱨ ᱤᱧᱟᱜ ᱩᱭᱦᱟᱹᱨᱛᱮ ᱟᱢᱟᱜ ᱪᱮᱫ ᱡᱟᱦᱟᱱᱟᱜ ᱠᱷᱟᱥ ᱵᱟᱲᱟᱭ ᱰᱩᱵᱩᱡ ᱵᱮᱲᱟ ᱨᱟᱠᱟᱵᱨᱮ ᱠᱟᱛᱷᱟ ᱫᱤᱥᱟᱹ ᱢᱮᱱᱟᱜᱼᱟ ᱦᱮᱸ ᱤᱧᱟᱹᱜ ᱠᱷᱟᱥ ᱵᱮᱲᱟ ᱰᱩᱵᱩᱡ ᱨᱟᱠᱟᱵ ᱟᱨ ᱵᱮᱲᱟ ᱦᱟᱹᱥᱩᱨᱚᱜ ᱚᱠᱛᱚ ᱨᱮᱱᱟᱜ ᱠᱟᱛᱷᱟ ᱫᱤᱥᱟᱹ ᱚᱱᱠᱟ ᱩᱱᱟᱹᱜᱢᱟ ᱵᱟᱱᱩᱜ ᱟᱱᱟᱝ